ᱦᱮᱞᱳ ᱥᱮᱨ ᱤᱧ ᱠᱩᱥᱟᱹᱞ ᱢᱟᱨᱰᱤᱧ ᱞᱟᱹᱭᱮᱫ ᱛᱟᱦᱮᱱ ᱡᱮ ᱟᱯᱮ ᱯᱷᱚᱥᱚᱞ ᱵᱤᱢᱟ ᱡᱳᱡᱚᱱᱟ ᱨᱮ ᱪᱮᱫ ᱪᱮᱫ ᱠᱚ ᱥᱩᱵᱤᱫᱷᱟ ᱢᱮᱱᱟᱜᱼᱟ ᱡᱮ ᱡᱚᱛᱚ ᱨᱮᱢᱟ ᱥᱩᱵᱤᱫᱷᱟ ᱵᱟᱝ ᱧᱟᱢᱚᱜ ᱠᱟᱱᱟ ᱡᱮ ᱪᱮᱫ ᱪᱮᱫ ᱠᱚ ᱯᱷᱚᱥᱚᱞ ᱪᱟᱥ ᱞᱮᱠᱷᱟᱱ ᱫᱚ ᱥᱩᱵᱤᱫᱷᱟ ᱢᱮᱱᱟᱜᱼᱟ ᱡᱮ ᱵᱮᱸᱜᱟᱲ ᱦᱩᱭᱮᱱ ᱵᱟᱝ ᱵᱤᱞᱟᱹᱛᱤ ᱦᱩᱭᱮᱱ ᱵᱟᱝ ᱠᱚᱯᱤ ᱵᱟᱝ ᱠᱟᱨᱞᱟ ᱵᱟᱝ ᱦᱩᱲᱩ ᱪᱮᱫ ᱪᱮᱫ ᱠᱚ ᱱᱚᱣᱟ ᱨᱮ ᱟᱞᱮ ᱞᱮ ᱩᱱᱱᱚᱛᱤ ᱞᱮ ᱧᱟᱢ ᱫᱟᱲᱮᱭᱟᱜᱼᱟ ᱪᱮᱫ ᱪᱮᱫ ᱥᱩᱵᱤᱫᱷᱟ ᱢᱮᱱᱟᱜᱼᱟ ᱚᱱ ᱚᱱᱟ ᱠᱚ ᱡᱤᱱᱤᱥ ᱜᱮ ᱟᱹᱵᱤᱱᱤᱧ ᱠᱩᱞᱤ ᱧᱚᱜᱮᱜ ᱵᱮᱱᱟ ᱵᱟᱲᱟᱭ ᱥᱟᱱᱟᱧ ᱠᱟᱱᱟ ᱪᱮᱫ ᱪᱮᱫ ᱠᱚ ᱥᱩᱵᱤᱫᱷᱟ ᱢᱮᱱᱟᱜᱼᱟ ᱱᱚᱣᱟ ᱨᱮᱫᱚ ᱥᱩᱵᱤᱫᱷᱟ ᱢᱮᱱᱟᱜᱼᱟ ᱪᱮᱫ ᱨᱮᱱᱟᱜ ᱫᱚ ᱥᱩᱵᱤᱫᱷᱟ ᱵᱟᱹᱱᱩᱜᱼᱟ ᱱᱚᱣᱟᱨᱮ ᱚᱱᱟ ᱡᱤᱱᱤᱥᱴᱟᱜ ᱟᱹᱵᱤᱱ ᱠᱩᱞᱤ ᱥᱟᱱᱟᱭᱮᱫ ᱞᱤᱧᱟ ᱟᱹᱵᱤᱱ ᱴᱷᱮᱱ ᱠᱷᱚᱱ ᱵᱟᱲᱟᱭ ᱥᱟᱱᱟᱭᱮᱫ ᱞᱤᱧᱟ ᱵᱟᱝ ᱪᱮᱫ ᱠᱚ ᱟᱯᱮᱭᱟᱜ ᱤᱭᱟᱹ ᱨᱮ ᱥᱩᱵᱤᱫᱷᱟ ᱢᱮᱱᱟᱜᱼᱟ ᱢᱮᱱᱛᱮ